ᱱᱚᱜᱼᱚᱭ ᱡᱮ ᱟᱵᱚᱣᱟᱜ ᱫᱷᱚᱨᱚᱢ ᱵᱤᱥᱚᱭ ᱛᱮᱞᱤᱧ ᱢᱮᱱ ᱧᱚᱜᱮᱜᱼᱟ ᱟᱵᱚ ᱴᱷᱮᱱ ᱧᱮᱞ ᱢᱮ ᱵᱟᱦᱟ ᱥᱚᱦᱚᱨᱟᱭ ᱦᱩᱭᱩᱜ ᱠᱟᱱᱟ ᱡᱟᱦᱟᱱᱟᱜ ᱜᱮ ᱵᱚᱱ ᱵᱚᱸᱜᱟ ᱵᱩᱨᱩᱜ ᱠᱟᱱᱟ ᱵᱚᱱ ᱢᱟᱜᱽ ᱦᱩᱭᱮᱱᱟ ᱟᱥᱟᱲᱤᱭᱟᱹ ᱦᱩᱭᱮᱱᱟ ᱡᱟᱦᱟᱸ ᱜᱮ ᱟᱵᱚ ᱵᱚᱸᱜᱟ ᱵᱩᱨᱩᱜ ᱠᱟᱱᱟ ᱟᱵᱚ ᱟᱵᱚᱣᱟᱜ ᱨᱮᱵᱚᱱ ᱵᱚᱸᱜᱟ ᱵᱩᱨᱩᱜ ᱠᱟᱱᱟ ᱮᱴᱟᱜ ᱡᱟᱹᱛᱤ ᱴᱷᱮᱱ ᱢᱟ ᱟᱵᱚ ᱵᱟᱵᱚᱱ ᱪᱟᱞᱟᱜ ᱠᱟᱱᱟ ᱞᱮᱠᱤᱱ ᱟᱞᱚ ᱵᱚ ᱪᱟᱞᱟᱜ ᱢᱟ ᱪᱟᱞᱟᱣ ᱫᱚ ᱟᱵᱚ ᱫᱚ ᱟᱵᱚᱣᱟᱜ ᱫᱷᱚᱨᱚᱢ ᱨᱮᱜᱮ ᱵᱚᱱ ᱵᱚᱸᱜᱟ ᱵᱩᱨᱩᱜ ᱢᱟ ᱟᱥᱟᱲᱤᱭᱟᱹ ᱦᱩᱭᱮᱱᱟ ᱢᱟᱜ ᱦᱩᱭᱮᱱᱟ ᱵᱟᱦᱟ ᱦᱩᱭᱱᱟ ᱥᱚᱦᱚᱨᱟᱭ ᱦᱩᱭᱮᱱᱟ ᱟᱵᱚᱣᱟᱜ ᱵᱚᱸᱜᱟ ᱵᱩᱨᱩ ᱵᱚᱱ ᱫᱮᱵᱟ ᱥᱮᱵᱟ ᱞᱮᱠᱷᱟᱱ ᱫᱚ ᱟᱵᱚᱣᱟᱜ ᱜᱮ ᱤᱭᱟᱹ ᱛᱟᱵᱚ ᱛᱟᱦᱮᱱᱟ ᱫᱟᱲᱮ ᱛᱟᱦᱮᱱᱟ ᱚᱱᱟ ᱞᱟᱹᱜᱤᱫ ᱛᱮᱞᱤᱧ ᱢᱮᱱ ᱧᱚᱜᱟ ᱟᱵᱚ ᱡᱟᱦᱟᱱᱟᱜ ᱜᱮ ᱱᱟᱦᱟᱸᱜ ᱦᱩᱭᱱᱟ ᱵᱤᱥᱥᱚᱠᱚᱨᱢᱟ ᱦᱩᱭᱱᱟ ᱫᱩᱨᱜᱟᱹ ᱯᱩᱡᱟᱹ ᱦᱩᱭᱮᱱᱟ ᱱᱟ ᱚᱱᱟ ᱠᱚᱫᱚ ᱟᱵᱚ ᱢᱟ ᱵᱟᱵᱚᱱ ᱤᱭᱟᱹᱭᱮᱜᱼᱟ ᱞᱮᱠᱤᱱ ᱚᱱᱟ ᱠᱚᱦᱚᱸ ᱟᱞᱚ ᱵᱚᱱ ᱠᱟᱹᱢᱤ ᱢᱟ ᱠᱷᱟᱹᱞᱤ ᱧᱮᱧᱮᱞ ᱵᱚᱱ ᱪᱟᱞᱟᱜ ᱢᱟ ᱚᱱᱟ ᱫᱚ ᱪᱮᱫ ᱦᱚᱸ ᱵᱟᱝ ᱠᱟᱱᱟ ᱚᱱᱟ ᱵᱚᱸᱜᱟ ᱵᱩᱨᱩ ᱟᱞᱚ ᱵᱚᱱ ᱥᱟᱵ ᱢᱟ ᱢᱮᱱᱛᱮ ᱚᱱᱟᱛᱮ ᱟᱹᱞᱤᱧ ᱫᱚᱞᱤᱧ ᱢᱮᱱᱟ ᱟᱵᱚ ᱫᱚ ᱱᱚᱣᱟ ᱵᱚᱸᱜᱟ ᱟᱵᱚᱣᱟᱜ ᱵᱚᱸᱜᱟ ᱵᱩᱨᱩ ᱵᱚᱱ ᱵᱟᱹᱜᱤ ᱞᱮᱠᱷᱟᱱ ᱫᱚ ᱟᱹᱰᱤ ᱵᱚ ᱡᱳᱨ ᱵᱚᱱ ᱵᱟᱹᱲᱤᱡᱚᱜᱼᱟ ᱟᱨ ᱚᱱᱠᱟ ᱵᱚᱱ ᱵᱟᱹᱲᱤᱡᱚᱜᱼᱟ ᱟᱵᱚ ᱟᱵᱚ ᱴᱚᱞᱟ ᱢᱚᱞᱟ ᱨᱮ ᱟᱵᱚ ᱡᱩᱫᱤ ᱚᱱᱟ ᱵᱚᱸᱜᱟ ᱵᱩᱨᱩ ᱵᱟᱹᱜᱤᱭᱟ ᱥᱮ ᱤᱱᱟᱹ ᱠᱷᱟᱱ ᱫᱚ ᱟᱵᱚ ᱫᱚ ᱠᱩᱞ ᱛᱟᱹᱨᱩᱵᱽ ᱠᱚ ᱦᱤᱡᱩᱜᱼᱟ ᱡᱟᱦᱮᱨ ᱜᱟᱲ ᱛᱮᱠᱚ ᱦᱤᱡᱩᱜᱼᱟ ᱵᱟᱠᱷᱟᱱ ᱟᱛᱳ ᱛᱮᱦᱚᱸ ᱠᱚ ᱦᱤᱡᱩᱜᱼᱟ ᱚᱱᱟ ᱞᱟᱹᱜᱤᱫ ᱛᱮ ᱟᱵᱚᱣᱟᱜ ᱫᱷᱚᱨᱚᱢ ᱫᱚ ᱟᱞᱚ ᱵᱚᱱ ᱵᱟᱹᱜᱤ ᱢᱟ ᱫᱷᱚᱨᱚᱢᱮᱢ ᱵᱟᱹᱜᱤ ᱠᱮᱫ ᱠᱷᱟᱱ ᱡᱚᱛᱚᱣᱟᱜ ᱟᱫᱚᱜᱼᱟ ᱛᱟᱵᱚᱱ ᱚᱱᱟ ᱞᱟᱹᱜᱤᱫ ᱵᱟᱹᱜᱤ ᱱᱚᱣᱟ ᱵᱟᱵᱚᱱ ᱵᱟᱹᱜᱤᱭᱟ ᱟᱵᱚᱣᱟᱜ ᱫᱷᱚᱨᱚᱢ ᱫᱚ ᱫᱷᱚᱨᱚᱢ ᱵᱟᱧᱪᱟᱣ ᱠᱟᱛᱮ ᱵᱚ ᱫᱚᱦᱚᱭᱟ ᱟᱵᱚ ᱫᱚ ᱵᱟᱧᱪᱟᱣ ᱵᱟᱵᱚᱱ ᱵᱟᱧᱪᱟᱣ ᱞᱮᱠᱷᱟᱱ ᱫᱚ ᱟᱵᱚ ᱢᱟᱱᱮ ᱟᱵᱚ ᱱᱚᱣᱟ ᱤᱭᱟᱹ ᱨᱮ ᱵᱟᱵᱚ ᱛᱟᱦᱮᱱᱟ ᱫᱷᱟᱹᱨᱛᱤ ᱨᱮ ᱛᱟᱦᱮᱸ ᱜᱮ ᱵᱟᱵᱚ ᱛᱟᱦᱮᱸ ᱫᱟᱲᱮᱭᱟᱜᱼᱟ ᱫᱷᱚᱨᱚᱢ ᱵᱟᱹᱜᱤ ᱠᱮᱫ ᱠᱷᱟᱱ ᱚᱱᱟ ᱞᱟᱹᱜᱤᱫ ᱛᱮ ᱟᱵᱚ ᱫᱷᱚᱨᱚᱢ ᱞᱟᱹᱜᱤᱫ ᱟᱨ ᱱᱚᱣᱟ ᱥᱚᱢᱟᱡᱽ ᱥᱩᱥᱟᱹᱨ ᱞᱟᱹᱜᱤᱫ ᱟᱵᱚ ᱯᱩᱨᱟᱹ ᱠᱩᱨᱩᱢᱩᱴᱩ ᱵᱚ ᱪᱷᱩᱴᱟᱹᱣ ᱟ ᱫᱷᱚᱨᱚᱢ ᱡᱩᱫᱤᱢ ᱟᱫ ᱠᱮᱫ ᱠᱷᱟᱱ ᱫᱚ ᱡᱚᱛᱚᱢ ᱟᱫᱟ ᱚᱱᱟ ᱥᱟᱶᱛᱮ ᱟᱢᱦᱚᱸᱢ ᱟᱫᱚᱜᱼᱟ